ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱟᱹᱰᱤ ᱵᱮᱹᱥ ᱟᱹᱰᱤ ᱱᱟᱯᱟᱭ ᱩᱱᱱᱚᱛᱤ ᱦᱩᱭ ᱠᱟᱱᱟ ᱪᱮᱫᱟᱜ ᱥᱮ ᱰᱚᱠᱴᱚᱨ ᱠᱚᱦᱚᱸ ᱥᱚᱨᱠᱟᱨᱤ ᱦᱚᱥᱯᱤᱴᱟᱞ ᱨᱮ ᱟᱹᱰᱤ ᱵᱮᱹᱥ ᱟᱹᱰᱤ ᱱᱟᱯᱟᱭ ᱨᱟᱱ ᱦᱩᱭᱩᱜ ᱠᱟᱱᱟ ᱟᱨ ᱥᱚᱨᱠᱟᱨᱟᱜ ᱟᱹᱰᱤ ᱱᱟᱯᱟᱭ ᱠᱟᱹᱢᱤ ᱦᱩᱭᱩᱜ ᱠᱟᱱᱟ ᱢᱟᱱᱮ ᱟᱹᱛᱩ ᱰᱤᱦᱟᱹᱛ ᱠᱚᱨᱮ ᱦᱚᱸ ᱦᱚᱥᱯᱤᱴᱟᱞ ᱵᱮᱱᱟᱣ ᱠᱟᱱᱟ ᱟᱨ ᱟᱹᱰᱤ ᱜᱟᱱ ᱞᱟᱹᱴᱩ ᱞᱟᱹᱴᱩ ᱢᱟᱨᱟᱝ ᱢᱟᱨᱟᱝ ᱵᱤᱥᱮᱥᱚᱜᱽᱜᱚ ᱠᱚ ᱵᱤᱜᱽᱜᱟᱱᱤᱠ ᱠᱚ ᱡᱟᱦᱟᱸ ᱞᱮᱠᱟᱱ ᱡᱟᱦᱟᱸ ᱞᱮᱠᱟᱱ ᱨᱳᱜᱽ ᱨᱮᱭᱟᱜ ᱜᱮ ᱨᱩᱣᱟᱹ ᱦᱟᱹᱥᱩ ᱨᱮᱭᱟᱜ ᱟᱹᱰᱤ ᱵᱮᱥᱛᱮ ᱟᱹᱰᱤ ᱱᱟᱯᱟᱭ ᱛᱮ ᱨᱟᱱ ᱢᱩᱨᱜᱟᱹᱱ ᱦᱩᱭᱩᱜ ᱠᱟᱱᱟ ᱟᱨ ᱚᱱᱠᱟ ᱦᱟᱢᱟᱞ ᱦᱚᱲᱢᱚ ᱞᱟᱹᱜᱤᱫ ᱦᱚᱸ ᱜᱤᱫᱽᱨᱟᱹ ᱠᱚ ᱟᱣᱥᱟᱱᱚᱜ ᱠᱟᱱᱟ ᱩᱱᱠᱩ ᱦᱚᱸ ᱟᱹᱰᱤ ᱵᱮᱹᱥ ᱛᱮᱠᱚ ᱦᱩᱭᱩᱜ ᱠᱟᱱᱟ ᱟᱨ ᱟᱹᱛᱩ ᱴᱚᱞᱟ ᱨᱳᱰ ᱠᱚᱦᱚᱸ ᱪᱟᱞᱟᱜ ᱦᱤᱡᱩᱜ ᱨᱮᱦᱚᱸ ᱪᱮᱫ ᱦᱚᱸ ᱚᱥᱩᱵᱤᱫᱷᱟ ᱵᱟᱹᱱᱩᱜᱼᱟ ᱦᱟᱨ ᱴᱟᱭᱤᱢ ᱵᱚᱞᱮ ᱜᱟᱹᱰᱤ ᱛᱟᱦᱮᱱ ᱠᱟᱱᱟ ᱥᱟᱶᱛᱮ ᱟᱹᱰᱤ ᱵᱮᱹᱥ ᱜᱮ ᱟᱹᱰᱤ ᱱᱟᱯᱟᱭ ᱛᱮᱜᱮ ᱴᱨᱤᱴᱢᱮᱱᱴ ᱫᱚ ᱦᱩᱭᱩᱜ ᱠᱟᱱᱟ ᱟᱫᱚ ᱢᱤᱫ ᱵᱟᱨ ᱦᱩᱫᱤᱥ ᱥᱮ ᱢᱤᱫ ᱵᱟᱨ ᱦᱚᱲᱟᱜ ᱟᱸᱫᱷᱟᱯᱟᱹᱛᱭᱟᱹᱣ ᱛᱟᱦᱮᱱ ᱠᱟᱱᱟ ᱡᱮ ᱵᱚᱞᱮ ᱟᱹᱵᱩ ᱰᱟᱠᱛᱚᱨ ᱴᱷᱮᱱ ᱵᱟᱝ ᱪᱟᱞᱟᱣ ᱠᱟᱛᱮᱫ ᱟᱵᱚ ᱳᱡᱷᱟ ᱠᱚᱴᱷᱮᱱ ᱵᱚᱱ ᱪᱟᱞᱟᱜ ᱠᱟᱱᱟ ᱟᱸᱫᱷᱟᱯᱟᱹᱛᱭᱟᱹᱣ ᱨᱮᱵᱚᱱ ᱛᱟᱦᱮᱱ ᱠᱟᱱᱟ ᱟᱨ ᱟᱵᱚ ᱚᱞᱚᱜ ᱟᱹᱠᱤᱞ ᱵᱟᱝ ᱜᱮᱭᱟᱱ ᱠᱷᱟᱹᱛᱤᱨ ᱛᱮᱜᱮ ᱰᱟᱠᱴᱚᱨ ᱵᱟᱫᱽ ᱠᱟᱛᱮᱫ ᱚᱠᱚᱭ ᱫᱚ ᱰᱟᱠᱛᱚᱨ ᱨᱟᱱ ᱫᱚᱨᱠᱟᱨ ᱠᱟᱱᱟ ᱩᱱᱤ ᱳᱡᱷᱟ ᱴᱷᱮᱱ ᱵᱚᱱ ᱤᱫᱭᱮ ᱠᱟᱱᱟ ᱟᱨ ᱳᱡᱷᱟ ᱵᱮᱹᱥᱛᱮ ᱵᱟᱭ ᱳᱡᱷᱟ ᱫᱚ ᱟᱵᱚ ᱠᱚ ᱟᱸᱫᱷᱟᱯᱟᱹᱛᱭᱟᱹᱣ ᱨᱮᱠᱚ ᱫᱚᱦᱚᱭᱮᱫ ᱵᱚᱱᱟ ᱥᱮ ᱟᱸᱫᱷᱟ ᱵᱤᱥᱥᱟᱹᱥ ᱨᱮᱠᱚ ᱫᱚᱦᱚᱭᱮᱫ ᱵᱚᱱᱟ ᱱᱚᱣᱟ ᱠᱚᱫᱚ ᱵᱟᱝ ᱱᱟᱯᱟᱭᱟ ᱱᱚᱣᱟ ᱢᱤᱫᱴᱟᱱ ᱤᱧᱟᱹᱜ ᱪᱮᱞᱮᱧᱡᱽ ᱟᱨ ᱢᱤᱫᱴᱮᱱ ᱤᱧᱟᱹᱜ ᱪᱮᱞᱮᱧᱡᱽ ᱫᱚ ᱱᱚᱣᱟ ᱠᱟᱱᱟ ᱡᱮ ᱵᱚᱞᱮ ᱟᱹᱫᱤᱢ ᱡᱟᱭᱜᱟ ᱡᱟᱭᱜᱟ ᱛᱮᱦᱚᱸ ᱡᱮᱢᱚᱱ ᱥᱟᱥᱛᱷᱚ ᱵᱮᱵᱚᱥᱛᱷᱟ ᱡᱮᱢᱚᱱ ᱟᱹᱰᱤ ᱱᱟᱯᱟᱭ ᱛᱮ ᱵᱮᱱᱟᱜ ᱢᱟ ᱟᱨ ᱡᱚᱛᱚ ᱦᱚᱲ ᱡᱮᱢᱚᱱ ᱟᱹᱛᱩ ᱰᱤᱦᱟᱹᱛ ᱦᱚᱲ ᱞᱟᱹᱜᱤᱫ ᱢᱚᱡᱽ ᱛᱮ ᱨᱟᱱ ᱦᱩᱭᱩᱜ ᱢᱟ ᱪᱮᱫᱟᱜ ᱥᱮ ᱟᱹᱛᱩ ᱰᱤᱦᱟᱹᱛ ᱦᱚᱲ ᱫᱚ ᱟᱹᱰᱤ ᱟᱸᱴ ᱜᱮ ᱨᱮᱸᱜᱮᱡ ᱱᱟᱪᱟᱨ ᱤᱭᱟᱹᱛᱮ ᱥᱚᱨᱠᱟᱨᱤ ᱠᱟᱛᱮᱫ ᱥᱚᱨᱠᱟᱨᱤ ᱨᱟᱱ ᱫᱚ ᱟᱹᱰᱤ ᱫᱚᱨᱠᱟᱨ ᱜᱮᱭᱟ ᱪᱮᱫᱟᱜ ᱥᱮ ᱯᱨᱟᱭᱵᱷᱮᱹᱴ ᱨᱮ ᱵᱟᱠᱚ ᱪᱟᱞᱟᱣ ᱫᱟᱲᱮᱭᱟᱜᱼᱟ ᱟᱨ ᱚᱱᱟ ᱤᱭᱟᱹᱛᱮ ᱥᱚᱨᱠᱟᱨᱤ ᱦᱚᱥᱯᱤᱴᱟᱞ ᱨᱮ ᱡᱮᱢᱚᱱ ᱵᱮᱹᱥ ᱵᱮᱹᱥ ᱰᱟᱠᱴᱚᱨ ᱠᱚᱠᱚ ᱦᱤᱡᱩᱜ ᱢᱟ ᱢᱚᱡᱽ ᱛᱮ ᱡᱮᱢᱚᱱ ᱮᱞᱟᱪ ᱦᱩᱭᱩᱜ ᱢᱟ ᱴᱨᱤᱴᱢᱮᱱᱴ ᱦᱩᱭᱩᱜ ᱢᱟ ᱟᱨ ᱛᱤᱱᱟᱹᱜ ᱜᱮ ᱠᱚᱥᱴᱚ ᱢᱮᱱᱟᱜᱼᱟ ᱛᱤᱱᱟᱹᱜ ᱜᱮ ᱱᱚᱣᱟᱨᱮ ᱪᱮᱞᱮᱧᱡᱽ ᱫᱚ ᱤᱧᱫᱚ ᱱᱤᱭᱟᱹᱜᱤᱧ ᱵᱩᱡᱷᱟᱹᱣ ᱫᱟᱲᱮᱭᱟᱜ ᱠᱟᱱᱟ ᱢᱟᱱᱮ ᱱᱤᱛ ᱫᱷᱟᱹᱵᱤᱡ ᱛᱮᱫᱚ ᱟᱫᱚᱢ ᱡᱟᱭᱜᱟ ᱨᱤᱧ ᱧᱮᱞᱟ ᱦᱚᱥᱯᱤᱴᱟᱞ ᱵᱟᱹᱱᱩᱜᱼᱟ ᱥᱮ ᱩᱱᱠᱩ ᱚᱝᱜᱚᱱᱚᱣᱟᱲᱤ ᱟᱥᱟ ᱵᱟᱹᱲᱤ ᱠᱚᱦᱚᱸ ᱢᱟᱱᱮ ᱵᱟᱠᱚ ᱛᱟᱦᱮᱱ ᱠᱟᱱᱟ ᱟᱨ ᱚᱱᱟ ᱤᱭᱟᱹᱛᱮ ᱤᱧᱟᱹᱜ ᱢᱮᱱ ᱞᱮᱠᱟ ᱛᱮᱫᱚ ᱱᱤᱭᱟᱹᱜᱮ ᱤᱧᱟᱹᱜ ᱪᱮᱞᱮᱧᱡᱽ ᱫᱚ ᱠᱟᱱᱟ ᱡᱮ ᱵᱚᱞᱮ ᱡᱮᱢᱚᱱ ᱥᱟᱥᱛᱷᱚ ᱵᱮᱵᱚᱥᱛᱷᱟ ᱟᱵᱚᱣᱟᱜ ᱟᱨᱦᱚᱸ ᱵᱮᱹᱥ ᱫᱷᱟᱨᱟ ᱟᱨᱦᱚᱸ ᱱᱟᱯᱟᱭ ᱟᱹᱰᱤ ᱵᱮᱹᱥ ᱛᱮ ᱡᱮᱢᱚᱱ ᱞᱟᱦᱟᱜ ᱛᱟᱵᱚᱱ ᱡᱮᱢᱚᱱ ᱟᱵᱚ ᱨᱩᱣᱟᱹ ᱠᱷᱚᱱ ᱵᱚᱱ ᱵᱟᱧᱪᱟᱣ ᱫᱟᱲᱮᱭᱟᱜ ᱡᱮᱢᱚᱱ ᱟᱨ ᱡᱮᱢᱚᱱ ᱟᱵᱚᱣᱟᱜ ᱢᱚᱡᱽ ᱛᱮ ᱟᱵᱚᱣᱟᱜ ᱴᱨᱤᱴᱢᱮᱱᱴ ᱦᱩᱭᱩᱜ ᱛᱟᱵᱚᱱ ᱟᱨ ᱡᱮᱢᱚᱱ ᱟᱵᱚᱣᱟᱜ ᱢᱚᱡᱽ ᱛᱮ ᱵᱮᱹᱥ ᱛᱮ ᱩᱱᱱᱚᱛᱤ ᱦᱩᱭᱩᱜᱼᱟ